ᱧᱤᱫᱟᱹ ᱵᱮᱞᱟ ᱡᱚᱠᱷᱚᱱ ᱵᱟᱨᱦᱮ ᱥᱮᱱ ᱞᱮ ᱚᱰᱚᱠᱚᱜᱼᱟ ᱟᱫᱚ ᱤᱱᱟᱹᱠᱷᱟᱱ ᱥᱮᱨᱢᱟ ᱠᱷᱚᱱ ᱡᱩᱞ ᱠᱟᱛᱮ ᱤᱭᱟᱹ ᱟᱬᱜᱚᱱᱟ ᱤᱯᱤᱞᱮ ᱤᱡ ᱦᱟᱱᱮᱱᱟ ᱤᱯᱤᱞ ᱤᱡ ᱦᱟᱱᱮᱱᱟ ᱤᱯᱤᱞ ᱤᱡ ᱱᱟ ᱚᱱᱠᱟ ᱞᱮ ᱢᱮᱱᱟ ᱟᱫᱚ ᱚᱱᱟ ᱢᱮᱱᱛᱮ ᱛᱟᱭᱚᱢ ᱫᱚᱞᱮ ᱢᱟᱛᱩᱭ ᱯᱮ ᱛᱷᱩᱭ ᱯᱮ ᱛᱷᱩᱛᱩ ᱛᱷᱩᱛᱩ ᱜᱚᱫᱟᱞᱮ ᱟᱫᱚ ᱤᱱᱟᱹ ᱠᱷᱟᱱ ᱟᱫᱚ ᱵᱚᱞᱚ ᱠᱟᱛᱮ ᱞᱮ ᱜᱤᱛᱤᱡ ᱨᱩᱣᱟᱹᱲᱚᱜᱼᱟ ᱜᱤᱛᱤᱡ ᱨᱩᱣᱟᱹᱲ ᱠᱟᱛᱮ ᱞᱮ ᱥᱮᱱᱚᱜᱼᱟ ᱚᱸᱰᱮ ᱧᱩᱨᱮᱱᱟ ᱮᱱᱟ ᱫᱮᱞᱟ ᱥᱮᱱᱟ ᱵᱚᱱ ᱧᱮᱞ ᱟᱹᱜᱩᱭᱟ ᱪᱮᱫ ᱞᱮᱠᱟ ᱤᱛᱤᱞᱮ ᱤᱡ ᱟᱠᱟᱼᱟ ᱟᱫᱚ ᱥᱮᱱ ᱠᱟᱛᱮ ᱞᱮ ᱧᱮᱞᱟ ᱪᱮᱫ ᱦᱚᱸ ᱵᱟᱭ ᱛᱟᱦᱮᱱᱟ ᱚᱸᱰᱮ ᱟᱫᱚ ᱤᱱᱟᱹᱠᱷᱟᱱ ᱤᱱᱠᱟᱹ ᱠᱟᱛᱮ ᱜᱮ ᱟᱫᱚ ᱞᱮ ᱨᱩᱭᱟᱹᱲ ᱦᱤᱡᱩᱜᱼᱟ ᱟᱫᱚ ᱦᱚᱜᱼᱚᱸᱭ ᱟᱫᱚ ᱵᱚᱛᱚᱨ ᱜᱮᱞᱮ ᱵᱩᱡᱷᱟᱹᱣ ᱠᱮᱜᱼᱟ ᱢᱮᱱᱮᱜᱼᱟ ᱞᱮ ᱪᱤᱞᱤᱱᱟ ᱪᱤᱞᱤᱱᱟ ᱵᱟᱹᱧ ᱢᱮᱱ ᱫᱟᱲᱮᱭᱟᱜᱼᱟ ᱤᱧ ᱫᱚ